ᱦᱮᱸ ᱡᱚᱦᱟᱨ ᱡᱚᱦᱟᱨ ᱞᱟᱹᱭᱵᱤᱱ ᱦᱮᱸ ᱟᱪᱪᱷᱟ ᱟᱞᱮ ᱱᱚᱣᱟ ᱡᱷᱲᱠᱷᱚᱸᱰ ᱨᱮᱫᱚ ᱦᱟᱸᱜ ᱯᱩᱨᱵᱚ ᱥᱤᱝᱵᱷᱩᱢ ᱡᱮᱞᱟ ᱨᱮ ᱟᱞᱮ ᱱᱚᱣᱟ ᱜᱷᱟᱴᱥᱤᱞᱟᱹ ᱟᱥᱯᱟᱥ ᱨᱮᱫᱚ ᱚᱱᱠᱟ ᱴᱩᱨᱤᱥᱴ ᱯᱞᱮᱥ ᱢᱮᱱᱟᱜᱼᱟ ᱟᱹᱰᱤᱜᱟᱱ ᱜᱮ ᱡᱮᱢᱚᱱ ᱦᱩᱭᱱᱟ ᱨᱟᱝᱠᱤᱱᱤ ᱢᱚᱱᱫᱤᱨ ᱵᱩᱨᱩᱰᱤ ᱰᱮᱢ ᱟᱨᱦᱚᱸ ᱨᱤᱥᱳᱨᱴ ᱠᱚ ᱢᱮᱱᱟᱜᱼᱟ ᱢᱟᱱᱮ ᱨᱤᱥᱳᱨᱴ ᱠᱚ ᱢᱮᱱᱟᱜᱼᱟ ᱚᱱᱟ ᱠᱚᱨᱮ ᱦᱚᱸ ᱧᱮᱞ ᱡᱟᱭᱜᱟ ᱱᱟᱯᱟᱭ ᱱᱟᱯᱟᱭ ᱢᱮᱱᱟᱜᱼᱟ ᱟᱫᱚ ᱛᱤᱥ ᱠᱚᱛᱮᱵᱤᱱ ᱦᱤᱡᱩᱜ ᱠᱟᱱᱟ ᱟᱪᱪᱷᱟ ᱟᱪᱪᱷᱟ ᱟᱫᱚ ᱵᱮᱵᱚᱥᱛᱷᱟ ᱫᱚ ᱢᱮᱱᱟᱜ ᱜᱮᱭᱟ ᱟᱹᱵᱤᱱ ᱯᱷᱳᱱ ᱵᱤᱱ ᱦᱟᱸᱜ ᱦᱤᱡᱩᱜ ᱠᱷᱟᱱ ᱵᱤᱱ ᱛᱤᱥᱵᱤᱱ ᱦᱤᱡᱩᱜ ᱠᱟᱱᱟ ᱦᱮᱸ ᱥᱮ ᱟᱨ ᱡᱮᱢᱚᱱ ᱱᱚᱣᱟ ᱠᱚᱨᱮᱜ ᱟᱹᱰᱤ ᱰᱷᱮᱨ ᱡᱟᱭᱜᱟ ᱠᱷᱚᱱ ᱠᱚ ᱦᱤᱡᱩᱜᱼᱟ ᱟᱨ ᱟᱹᱰᱤᱛᱮᱫ ᱫᱚ ᱰᱮᱢ ᱠᱚᱨᱮ ᱫᱚ ᱦᱟᱸᱜ ᱚᱱᱠᱟ ᱵᱮᱥᱤ ᱠᱟᱨᱛᱮ ᱡᱮᱢᱚᱱ ᱰᱤᱥᱮᱢᱵᱚᱨ ᱯᱚᱸᱪᱤᱥ ᱰᱤᱥᱮᱢᱵᱚᱨ ᱠᱚᱨᱮ ᱯᱷᱟᱥᱴ ᱡᱟᱱᱩᱣᱟᱨᱤ ᱠᱚᱨᱮ ᱠᱚ ᱦᱤᱡᱩᱜᱼᱟ ᱦᱮᱸ ᱟᱹᱵᱤᱱ ᱫᱚ ᱚᱠᱟ ᱥᱤᱡᱤᱱ ᱨᱮ ᱦᱤᱡᱩᱜ ᱵᱤᱱ ᱞᱟᱹᱭᱮᱫᱼᱟ ᱡᱚᱠᱷᱚᱱ ᱵᱷᱤᱲ ᱛᱟᱦᱮᱱᱟ ᱩᱱ ᱥᱚᱢᱚᱭ ᱵᱤᱱ ᱦᱤᱡᱩᱜᱼᱟ ᱥᱮ ᱧᱮᱞ ᱞᱮᱠᱟ ᱵᱤᱱ ᱦᱤᱡᱩᱜᱼᱟ ᱴᱩᱨᱤᱥᱴ ᱠᱚᱫᱚ ᱚᱱᱮ ᱰᱤᱥᱮᱢᱵᱚᱨ ᱥᱚᱢᱚᱭ ᱜᱮ ᱰᱤᱥᱮᱢᱵᱚᱨ ᱡᱟᱱᱩᱣᱟᱨᱤ ᱯᱚᱸᱪᱤᱥ ᱰᱤᱥᱮᱢᱵᱚᱨ ᱠᱚᱨᱮ ᱠᱷᱚᱱᱜᱮ ᱟᱭᱢᱟ ᱠᱚ ᱦᱤᱡᱩᱜᱼᱟ ᱟᱪᱪᱷᱟ ᱦᱮᱸ ᱢᱟ ᱴᱷᱤᱠ ᱴᱷᱤᱠ ᱟᱹᱵᱤᱱ ᱯᱷᱳᱱ ᱵᱮᱱ ᱥᱮ ᱦᱟᱸᱜ ᱥᱮ ᱢᱟ ᱛᱚᱵᱮ ᱡᱚᱦᱟᱨ ᱦᱮᱸ ᱡᱚᱦᱟᱨ ᱡᱚᱦᱟᱨ